ᱡᱟᱹᱱᱣᱟᱹᱨ ᱟᱨᱡᱟᱣ ᱠᱟᱢᱤ ᱦᱚᱨᱟ ᱨᱮ ᱡᱟᱦᱟᱸ ᱥᱩᱫᱷᱟᱹᱨᱟᱱ ᱦᱚᱨᱟ ᱢᱮᱱᱟᱜ ᱚᱱᱟ ᱫᱚ ᱢᱚᱣᱟ ᱠᱟᱱᱟ ᱡᱮ ᱟᱵᱚ ᱡᱟᱦᱟᱸ ᱛᱤᱥᱜᱮ ᱡᱟᱦᱟᱱ ᱡᱟᱹᱱᱣᱟᱹᱨ ᱜᱮ ᱟᱵᱚ ᱟᱹᱥᱩᱞ ᱞᱟᱹᱜᱤᱫ ᱛᱮᱵᱚ ᱟᱹᱜᱩ ᱠᱚᱠᱷᱟᱱ ᱩᱱᱠᱩ ᱫᱚ ᱩᱱᱟᱹᱜ ᱞᱟᱹᱴᱩ ᱨᱮᱫᱚ ᱵᱟᱵᱚᱱ ᱟᱹᱜᱩ ᱠᱚᱣᱟ ᱩᱱᱠᱩ ᱫᱚ ᱦᱚ ᱠᱟᱹᱴᱤᱡ ᱧᱚᱜ ᱨᱮᱜᱮᱵᱚ ᱟᱹᱜᱩ ᱠᱚᱣᱟ ᱪᱮᱫᱟᱜ ᱥᱮ ᱩᱱᱠᱩ ᱠᱟᱹᱴᱤᱡ ᱧᱚᱜ ᱨᱮᱵᱚ ᱟᱹᱜᱩ ᱠᱚᱠᱷᱟᱱ ᱩᱱᱠᱩᱣᱟᱜ ᱫᱟᱢ ᱦᱚᱸ ᱠᱟᱹᱴᱤᱡ ᱜᱮ ᱛᱟᱦᱮᱱᱟ ᱚᱱᱟᱠᱷᱟᱹᱛᱤᱨ ᱩᱱᱠᱩ ᱫᱚ ᱠᱟᱹᱴᱤᱡ ᱨᱮᱜᱮᱵᱚ ᱟᱹᱜᱩ ᱠᱚᱣᱟ ᱟᱨ ᱡᱟᱦᱟᱸ ᱞᱮᱠᱟ ᱟᱵᱚ ᱢᱮᱨᱚᱢ ᱯᱟᱹᱴᱷᱤ ᱡᱩᱫᱤ ᱠᱟᱹᱴᱤᱡ ᱨᱮᱵᱚ ᱟᱹᱜᱩ ᱠᱚᱠᱷᱟᱱ ᱩᱱᱠᱩ ᱦᱟᱨᱟ ᱦᱩᱭᱩᱜᱼᱟ ᱜᱟ ᱫᱤᱱᱟᱹᱢ ᱦᱤᱞᱳᱜ ᱩᱝᱠᱩ ᱢᱟᱹᱰᱤ ᱫᱟᱜ ᱮᱢ ᱦᱩᱭᱩᱜᱼᱟ ᱟᱨ ᱵᱟᱹᱭᱦᱟᱹᱲ ᱥᱮᱫ ᱤᱫᱤ ᱠᱟᱛᱮᱫ ᱜᱷᱟᱸᱥ ᱠᱚ ᱟᱹᱛᱤᱧ ᱦᱩᱭᱩᱜᱼᱟ ᱵᱩᱨᱩᱥᱮᱱ ᱤᱫᱤ ᱠᱟᱛᱮᱱ ᱵᱩᱨᱩ ᱜᱷᱟᱸᱥ ᱠᱚ ᱥᱟᱠᱟᱢ ᱠᱚᱵᱚ ᱮᱢᱟ ᱠᱚᱣᱟ ᱟᱨ ᱚᱲᱟᱜ ᱵᱚᱱ ᱟᱹᱜᱩ ᱠᱚᱣᱟ ᱚᱲᱟᱜ ᱨᱮ ᱟᱹᱜᱩ ᱠᱟᱛᱮᱱ ᱵᱚ ᱟᱨᱦᱚᱸ ᱢᱟᱹᱰᱤ ᱫᱟᱜ ᱵᱚ ᱮᱢᱟᱠᱚᱣᱟ ᱢᱟᱹᱰᱤ ᱫᱟᱜ ᱮᱢ ᱠᱟᱛᱮᱱ ᱛᱚᱞ ᱠᱟᱠᱚᱣᱟ ᱵᱚ ᱛᱚᱞ ᱠᱟᱛᱮᱫ ᱩᱱᱠᱩ ᱠᱚ ᱫᱤᱱᱟᱹᱢ ᱜᱮ ᱤᱱᱠᱟᱹ ᱤᱱᱠᱟᱹ ᱛᱮᱵᱚ ᱞᱟᱹᱴᱩ ᱠᱚᱣᱟ ᱟᱨ ᱞᱟᱹᱴᱩ ᱠᱟᱛᱮᱱ ᱩᱱᱠᱩ ᱦᱚᱸ ᱦᱚᱯᱚᱱ ᱠᱚᱣᱟ ᱠᱚ ᱦᱚᱯᱚᱱ ᱠᱟᱛᱮᱫ ᱮᱱ ᱩᱱᱠᱩ ᱦᱚᱯᱚᱱ ᱦᱚᱸ ᱟᱡ ᱟᱭᱳ ᱴᱷᱮᱱ ᱱᱩᱱᱩ ᱦᱚᱪᱚ ᱠᱚᱣᱟᱵᱚ ᱛᱚᱣᱟᱵᱚ ᱧᱩ ᱚᱪᱚ ᱠᱚᱣᱟ ᱛᱚᱣᱟ ᱧᱩ ᱠᱟᱛᱮᱫ ᱠᱤᱪᱷᱩᱫᱤᱱ ᱠᱚ ᱢᱟᱨᱟᱝᱚᱜᱼᱟ ᱩᱱᱠᱩ ᱠᱤᱪᱷᱩ ᱢᱟᱨᱟᱝ ᱠᱟᱛᱮᱫ ᱩᱱᱠᱩ ᱦᱚᱸ ᱟᱡ ᱟᱭᱳ ᱞᱮᱠᱟᱜᱮ ᱢᱟᱹᱰᱤ ᱫᱟᱜ ᱮᱢ ᱠᱟᱛᱮᱱ ᱵᱩᱨᱩ ᱥᱮᱱ ᱵᱚ ᱤᱫᱤ ᱠᱚᱣᱟ ᱵᱟᱹᱭᱦᱟᱹᱲ ᱥᱮᱱ ᱤᱫᱤ ᱠᱟᱛᱮᱱ ᱥᱟᱠᱟᱢ ᱜᱷᱟᱸᱥ ᱠᱚᱵᱚ ᱡᱚᱢ ᱦᱚᱪᱚ ᱠᱚᱣᱟ ᱟᱨ ᱚᱲᱟᱜ ᱵᱚᱱ ᱟᱹᱜᱩ ᱠᱟᱛᱮᱫ ᱩᱱᱠᱩ ᱦᱚᱸ ᱛᱚᱞ ᱠᱚᱣᱟ ᱵᱚᱱ ᱢᱟᱹᱰᱤ ᱫᱟᱜ ᱵᱚ ᱮᱢᱟᱠᱚᱣᱟ ᱟᱨ ᱩᱱᱠᱩ ᱦᱚᱸ ᱚᱱᱠᱟᱜᱮᱵᱚ ᱦᱟᱨᱟ ᱠᱚᱣᱟ ᱟᱨᱵᱚ ᱦᱚᱯᱚᱱ ᱦᱚᱪᱚ ᱠᱚᱣᱟ ᱦᱚᱯᱚᱱ ᱠᱟᱛᱮᱫ ᱩᱱᱠᱩ ᱦᱚᱸ ᱥᱮᱬᱟ ᱠᱚᱣᱟᱵᱚ ᱦᱟᱨᱟ ᱠᱚᱣᱟᱵᱚ ᱥᱮᱬᱟ ᱠᱟᱛᱮ ᱩᱱᱠᱩ ᱜᱚᱡ ᱠᱚᱣᱟᱵᱚ ᱟᱨ ᱩᱱᱠᱩᱣᱟᱜ ᱡᱤᱞ ᱵᱚ ᱟᱹᱠᱷᱨᱤᱧᱟ ᱟᱨ ᱚᱱᱟᱛᱮ ᱛᱮ ᱟᱵᱚ ᱠᱤᱪᱷᱩᱵᱚᱱ ᱵᱚᱱ ᱯᱩᱭᱥᱟᱹᱭᱟ ᱟᱨ ᱠᱤᱪᱷᱩᱵᱚᱱ ᱯᱩᱭᱥᱟᱹ ᱞᱮᱠᱷᱟᱱ ᱟᱵᱚ ᱚᱱᱟᱛᱮ ᱡᱟᱦᱟᱱᱟᱜ ᱟᱨᱚ ᱵᱚ ᱠᱤᱨᱤᱧ ᱫᱟᱲᱮᱭᱟᱜᱼᱟ ᱚᱱᱟ ᱠᱷᱟᱹᱛᱤᱨ ᱠᱷᱟᱹᱛᱤᱨ ᱟᱵᱚ ᱫᱚ ᱡᱟᱹᱱᱣᱭᱟᱹᱨ ᱵᱚ ᱟᱨᱡᱟᱣ ᱠᱚᱣᱟ ᱟᱨ ᱱᱚᱝᱠᱟᱜᱮ ᱡᱤᱭᱟᱹᱞᱤ ᱟᱨᱡᱟᱣ ᱠᱟᱛᱮᱫ ᱠᱟᱛᱮᱰ ᱟᱛᱮᱫ ᱠᱟᱹᱢᱤ ᱦᱚᱨᱟ ᱫᱚ